ᱤᱧ ᱴᱷᱮᱱ ᱨᱤᱡᱷᱟᱹᱣ ᱟᱱᱟᱜ ᱢᱤᱫᱴᱮᱱ ᱜᱷᱚᱴᱚᱱ ᱫᱚ ᱦᱩᱭᱩᱜ ᱠᱟᱱᱟ ᱱᱚᱣᱟ ᱫᱷᱟᱣ ᱪᱟᱞᱟᱣᱮᱱ ᱯᱟᱴᱟᱵᱤᱱᱰᱟᱹ ᱟᱨ ᱱᱚᱣᱟ ᱫᱷᱟᱣ ᱪᱟᱞᱟᱣᱮᱱ ᱯᱟᱴᱟᱵᱤᱰᱟᱹ ᱨᱮᱫᱚ ᱟᱞᱮᱫᱚ ᱟᱭᱢᱟ ᱦᱚᱲᱜᱮ ᱜᱟᱹᱰᱤ ᱵᱩᱠᱤᱝ ᱠᱟᱛᱮᱫ ᱥᱤᱞᱫᱟᱹ ᱯᱟᱴᱟᱵᱤᱰᱟᱹ ᱧᱮᱞ ᱞᱮ ᱪᱟᱞᱟᱣ ᱞᱮᱱᱟ ᱟᱫᱚ ᱯᱟᱴᱟᱵᱤᱰᱟᱹ ᱧᱮᱞ ᱪᱟᱞᱟᱣ ᱠᱟᱛᱮᱜ ᱚᱸᱰᱮ ᱢᱤᱫᱴᱟᱱ ᱦᱚᱲ ᱥᱟᱞᱟᱜ ᱧᱟᱯᱟᱢ ᱦᱩᱭ ᱮᱱᱟ ᱩᱱᱤ ᱫᱚᱭ ᱦᱩᱭᱩᱜ ᱠᱟᱱᱟ ᱤᱧᱤᱡ ᱢᱟᱢᱟ ᱜᱚ ᱟᱨ ᱩᱱᱤ ᱢᱟᱢᱟ ᱜᱚ ᱟᱜ ᱚᱲᱟᱜ ᱫᱚ ᱦᱩᱭᱩᱜ ᱠᱟᱱᱟ ᱦᱩᱜᱽᱞᱤᱨᱮ ᱩᱱᱤ ᱢᱟᱢᱟ ᱜᱚ ᱟᱜ ᱫᱚ ᱫᱚᱢᱮᱜᱮ ᱩᱢᱮᱨ ᱦᱩᱭ ᱞᱮᱱ ᱛᱟᱭᱟ ᱠᱤᱱᱛᱩ ᱩᱢᱮᱨ ᱦᱩᱭ ᱠᱟᱛᱮᱜ ᱨᱮᱦᱚᱸ ᱤᱧ ᱢᱟᱢᱟ ᱜᱚ ᱫᱚ ᱥᱤᱞᱫᱟᱹ ᱯᱟᱴᱟᱵᱤᱰᱟᱹ ᱧᱮᱞᱮ ᱦᱮᱡ ᱞᱮᱱ ᱜᱮᱭᱟ ᱢᱟᱢᱟ ᱜᱚ ᱧᱮᱞᱛᱮ ᱤᱧᱫᱚ ᱢᱚᱱᱮᱨᱮ ᱟᱹᱰᱤᱡᱳᱨ ᱨᱟᱹᱥᱠᱟᱹᱧ ᱵᱩᱡᱷᱟᱹᱣ ᱠᱮᱜᱼᱟ ᱪᱮᱫᱟᱜ ᱥᱮ ᱵᱟᱝᱢᱟ ᱱᱩᱭ ᱢᱟᱢᱟ ᱜᱚ ᱜᱮ ᱡᱚᱠᱷᱚᱱ ᱠᱟᱹᱴᱤᱡ ᱤᱧ ᱛᱟᱦᱮᱸ ᱞᱮᱱᱟ ᱩᱱ ᱥᱚᱢᱚᱭ ᱩᱱᱤ ᱢᱟᱢᱟ ᱜᱚ ᱜᱮ ᱤᱧ ᱫᱚ ᱯᱟᱲᱦᱟᱣ ᱤᱧ ᱛᱟᱦᱮᱸᱜ ᱵᱷᱟᱜᱮ ᱫᱤᱥ ᱦᱩᱫᱤᱥ ᱮ ᱫᱮᱠᱷᱟᱣ ᱤᱧ ᱛᱟᱦᱮᱸᱜ ᱟᱨ ᱟᱹᱰᱤ ᱟᱹᱰᱤ ᱟᱭᱢᱟ ᱠᱟᱛᱷᱟ ᱢᱟᱢᱟ ᱜᱚ ᱥᱟᱞᱟᱜ ᱨᱚᱯᱚᱲ ᱦᱩᱭᱱᱟ ᱟᱨ ᱩᱱᱤ ᱢᱟᱢᱟ ᱜᱚ ᱧᱮᱞ ᱛᱮᱜᱮ ᱤᱧ ᱫᱚ ᱟᱹᱰᱤ ᱦᱟᱦᱟᱲᱟ ᱟᱹᱰᱤ ᱨᱤᱡᱷᱟᱹᱣ ᱜᱮ ᱟᱹᱰᱤ ᱨᱟᱹᱥᱠᱟᱹ ᱜᱤᱧ ᱟᱹᱭᱠᱟᱹᱣ ᱠᱮᱜᱼᱟ